ᱤᱧᱟᱹᱜ ᱞᱟᱠᱪᱟᱨᱟᱱ ᱥᱮᱨᱣᱟ ᱡᱚᱜᱟᱣ ᱫᱚᱦᱚᱭ ᱞᱟᱜᱤᱫ ᱫᱤᱥ ᱦᱩᱫᱤᱥ ᱠᱚᱫᱚ ᱦᱩᱭᱩᱜ ᱠᱟᱱᱟ ᱡᱮᱢᱚᱱ ᱥᱚᱨᱦᱟᱭ ᱯᱚᱨᱚᱵᱽ ᱵᱚᱱ ᱠᱚᱨᱟᱣ ᱫᱟ ᱵᱟᱦᱟ ᱯᱚᱨᱚᱵᱽ ᱵᱚᱱ ᱢᱟᱱᱟᱣ ᱫᱟ ᱜᱚᱡᱚᱜ ᱜᱩᱨᱩᱜ ᱨᱮ ᱛᱟᱨ ᱯᱚᱨᱮ ᱵᱚᱱ ᱵᱟᱯ ᱵᱷᱟᱸᱰᱟᱱᱚᱜ ᱠᱟᱱᱟ ᱛᱟᱯᱚᱨᱮ ᱵᱟᱯᱞᱟ ᱵᱤᱦᱟᱹ ᱠᱚ ᱦᱩᱭᱩᱜ ᱠᱟᱱᱟ ᱱᱚᱣᱟ ᱠᱚ ᱫᱤᱥ ᱦᱩᱫᱤᱥ ᱵᱚᱱ ᱢᱟᱱᱟᱣ ᱵᱟᱛᱟᱣ ᱞᱮᱠᱷᱟᱡ ᱜᱮ ᱟᱵᱚᱣᱟᱜ ᱞᱟᱠᱪᱟᱨ ᱥᱮᱨᱣᱟ ᱡᱚᱜᱟᱣ ᱛᱟᱦᱮᱸᱱᱟ